ᱵᱷᱟᱨᱚᱛ ᱨᱮᱱᱟᱜ ᱵᱮᱭᱟᱢ ᱜᱩᱨᱩ ᱫᱚ ᱦᱩᱭᱩᱜ ᱠᱟᱱᱟ ᱥᱟᱢᱤ ᱨᱟᱢᱫᱮᱵ ᱩᱱᱤ ᱫᱚ ᱪᱮᱫ ᱞᱮᱠᱟ ᱠᱟᱛᱮᱜ ᱤᱧ ᱵᱮᱭᱟᱢ ᱮ ᱥᱮᱬᱟ ᱤᱧᱟᱹ ᱤᱧ ᱥᱮᱛᱟᱜ ᱨᱮ ᱫᱤᱱ ᱵᱮᱨᱮᱫ ᱠᱟᱛᱮᱜ ᱜᱚᱰᱟ ᱛᱤᱧ ᱪᱟᱞᱟᱜᱼᱟ ᱜᱚᱰᱟ ᱨᱮ ᱥᱮᱱ ᱠᱟᱛᱮᱜ ᱤᱧ ᱟᱹᱰᱤ ᱨᱚᱠᱚᱢᱟᱜ ᱵᱮᱭᱟᱢ ᱥᱮ ᱡᱚᱜᱟᱥᱚᱱᱤᱧ ᱠᱚᱨᱟᱣᱟ ᱚᱱᱟ ᱵᱮᱭᱟᱢ ᱤᱧ ᱠᱚᱨᱟᱣ ᱞᱮᱠᱷᱟᱱ ᱤᱧ ᱟᱹᱰᱤ ᱱᱟᱯᱟᱭ ᱤᱧ ᱵᱩᱡᱷᱟᱹᱣᱟ ᱥᱮ ᱤᱧᱟᱹᱜ ᱦᱚᱲᱢᱚ ᱠᱚ ᱟᱹᱰᱤ ᱱᱟᱯᱟᱭ ᱛᱟᱦᱮᱱᱟ ᱵᱷᱟᱹᱜᱤ ᱜᱤᱧ ᱵᱩᱡᱷᱟᱹᱣᱟ ᱟᱨ ᱚᱱᱟ ᱵᱮᱭᱟᱢ ᱛᱟᱞᱟ ᱛᱮ ᱤᱧ ᱡᱩᱫᱤ ᱤᱧᱟᱹᱜ ᱡᱩᱫᱤ ᱡᱟᱦᱟᱱ ᱨᱚᱜᱽ ᱛᱟᱦᱮᱱᱟ ᱚᱱᱟ ᱨᱚᱜᱽ ᱠᱷᱚᱱ ᱵᱷᱟᱹᱜᱤᱜᱼᱟ ᱥᱮ ᱚᱱᱟ ᱟᱹᱰᱤ ᱵᱷᱟᱹᱜᱤᱧ ᱛᱟᱦᱮᱱᱟ ᱚᱱᱠᱟ ᱠᱟᱛᱮᱜ ᱜᱤ ᱤᱧ ᱚᱱᱠᱟ ᱠᱟᱛᱮᱜ ᱜᱮ ᱤᱧᱟᱹᱜ ᱩᱫᱽᱜᱟᱹᱣ ᱩᱫᱽᱜᱟᱹᱣ ᱦᱩᱭᱩᱜᱼᱟ